ᱟᱞᱮ ᱚᱲᱟᱜ ᱨᱮ ᱫᱤᱱᱟᱹᱢ ᱜᱮ ᱫᱟᱠᱟ ᱩᱛᱩ ᱫᱚ ᱥᱮᱛᱟᱜ ᱟᱭᱩᱵᱞᱮ ᱤᱥᱤᱱ ᱜᱮᱭᱟ ᱟᱨ ᱥᱚᱯᱛᱟᱦᱚ ᱨᱮ ᱡᱤᱞ ᱠᱤ ᱵᱮᱹᱞᱮ ᱞᱮ ᱩᱛᱩᱭᱟ ᱟᱨ ᱡᱟᱦᱟᱱᱟᱜ ᱯᱚᱨᱚᱵᱽ ᱠᱚᱨᱮ ᱡᱮᱢᱚᱱ ᱥᱟᱠᱨᱟᱛ ᱨᱮ ᱫᱚ ᱞᱮ ᱯᱟᱛᱲᱟ ᱯᱤᱴᱷᱟᱹ ᱠᱚ ᱦᱩᱭᱩᱜᱼᱟ ᱠᱷᱟᱹᱡᱟᱹᱲᱤ ᱠᱚ ᱛᱟᱵᱮᱱ ᱠᱚ ᱚᱱᱟ ᱠᱚ ᱡᱚᱢ ᱦᱩᱭᱩᱜᱼᱟ ᱟᱨ ᱞᱮᱴᱚ ᱠᱚ ᱤᱥᱤᱱ ᱦᱩᱭᱩᱜᱼᱟ ᱥᱤᱢ ᱠᱚ ᱜᱚᱡ ᱦᱩᱭᱩᱜᱼᱟ ᱛᱚ ᱚᱱᱟ ᱞᱮᱴᱚ ᱠᱚ ᱤᱥᱤᱱ ᱦᱩᱭᱩᱜᱼᱟ ᱛᱟᱨᱯᱚᱨᱮ ᱵᱟᱦᱟ ᱥᱤᱢ ᱠᱚ ᱤᱫᱤ ᱦᱩᱭᱩᱜᱼᱟ ᱡᱟᱦᱮᱨ ᱚᱸᱰᱮ ᱥᱚᱲᱮ ᱤᱥᱤᱱ ᱦᱩᱭᱩᱜᱼᱟ ᱛᱟᱨᱯᱚᱨᱮ ᱟᱥᱟᱲ ᱵᱚᱸᱜᱟ ᱚᱱᱮ ᱟᱸᱵᱟ ᱵᱚᱛᱤ ᱛᱚᱠᱷᱚᱱ ᱠᱟᱱᱴᱷᱟᱲ ᱯᱚᱴᱷᱟᱹ ᱠᱚᱞ ᱤᱥᱤᱱ ᱜᱮᱭᱟ ᱛᱟᱨᱯᱚᱨᱮ ᱡᱚᱠᱷᱚᱱ ᱦᱟᱱᱮ ᱵᱷᱟᱫᱚᱨ ᱵᱚᱸᱜᱟ ᱛᱟᱞᱮ ᱯᱤᱴᱷᱟᱹ ᱦᱩᱭᱩᱜᱼᱟ ᱛᱟᱞᱮ ᱰᱩᱸᱵᱩᱜ ᱦᱩᱭᱩᱜᱼᱟ ᱰᱚᱜᱚᱨ ᱥᱟᱠᱟᱢ ᱨᱮ ᱛᱟᱞᱮ ᱯᱤᱴᱷᱟᱹ ᱞᱮ ᱤᱥᱤᱱᱟ ᱰᱳᱸᱵᱳᱠᱟᱞᱮ ᱚᱱᱟ ᱠᱚᱞᱮ ᱤᱥᱤᱱᱟ ᱛᱟᱨᱯᱚᱨᱮ ᱥᱟᱨᱦᱟᱭ ᱥᱮᱴᱮᱨᱚᱜᱼᱟ ᱥᱚᱨᱦᱟᱭ ᱨᱮᱫᱚ ᱥᱩᱱᱩᱢ ᱯᱤᱴᱷᱟᱹ ᱤᱥᱤᱱ ᱦᱩᱭᱩᱜᱼᱟ ᱦᱚᱞᱚᱝ ᱜᱩᱲ ᱠᱚ ᱚᱱᱟ ᱠᱚ ᱢᱮᱥᱟ ᱠᱚᱛᱮ ᱤᱥᱤᱱ ᱦᱩᱭᱩᱜᱼᱟ ᱛᱟᱨᱯᱚᱨᱮ ᱨᱩᱸᱰᱟᱹ ᱥᱮᱴᱮᱨᱚᱜᱼᱟ ᱨᱩᱸᱰᱟᱹ ᱨᱮᱫᱚ ᱜᱳᱰᱳ ᱡᱤᱞ ᱠᱚ ᱜᱚᱡ ᱟᱜᱩ ᱠᱚᱣᱟ ᱠᱚ ᱜᱳᱰᱳ ᱯᱤᱴᱷᱟᱹ ᱦᱩᱭᱩᱜᱼᱟ ᱚᱱᱟ ᱠᱚ ᱤᱥᱤᱱ ᱦᱩᱭᱩᱜᱼᱟ ᱟᱨ ᱯᱮᱲᱟ ᱠᱚᱠᱚ ᱦᱮᱡ ᱞᱮᱱᱠᱷᱟᱱ ᱥᱤᱢ ᱠᱚ ᱚᱱᱟ ᱡᱤᱞ ᱩᱛᱩ ᱦᱩᱭᱩᱜᱼᱟ ᱡᱤᱞ ᱠᱚ ᱩᱛᱩ ᱦᱩᱭᱩᱜᱼᱟ ᱟᱹᱰᱤ ᱠᱤᱪᱷᱩ ᱟᱨ ᱟᱹᱰᱤ ᱨᱚᱠᱚᱢ ᱜᱮ ᱤᱥᱤᱱ ᱵᱟᱥᱟᱝ ᱫᱚ ᱦᱩᱭᱩᱜᱼᱟ ᱟᱫᱚ ᱤᱱᱟᱹ ᱠᱚᱜᱮᱧ ᱞᱟᱹᱭᱮᱫᱟ